ᱦᱮᱸ ᱪᱟᱥᱵᱟᱥ ᱫᱩᱧ ᱵᱟᱰᱟᱭ ᱜᱮᱭᱟ ᱛᱟᱨ ᱢᱚᱫᱽᱫᱷᱮ ᱟᱞᱮ ᱴᱚᱴᱷᱟ ᱨᱮᱫᱚ ᱵᱤᱥᱤᱨᱵᱷᱟᱜᱽ ᱜᱮ ᱦᱳᱲᱳ ᱟᱞᱩ ᱱᱟᱱᱟᱦᱩᱱᱟᱹᱨ ᱥᱚᱵᱡᱤ ᱪᱟᱥ ᱦᱩᱭᱩᱜᱼᱟ ᱛᱟᱨ ᱢᱚᱫᱽᱫᱷᱮ ᱦᱳᱲᱳ ᱟᱨ ᱟᱞᱩ ᱜᱮ ᱵᱤᱥᱤ ᱪᱟᱥ ᱦᱩᱭᱩᱜᱼᱟ